ᱟᱢᱮᱥᱥᱚᱨ ᱦᱮᱢᱵᱨᱚᱢ ᱠᱚᱭᱞᱟᱥ ᱥᱚᱨᱮᱱ ᱫᱤᱱᱚᱵᱚᱱᱫᱷᱩ ᱯᱟᱞ ᱵᱚᱨᱱᱟᱞᱤ ᱫᱟᱥ ᱠᱮᱢᱮᱞᱤᱭᱟ ᱢᱩᱨᱢᱩ ᱢᱚᱫᱷᱩ ᱠᱩᱢᱟᱨᱤ

ᱨᱟᱭᱢᱚᱱᱤ ᱫᱤ ᱚᱱᱩᱯᱚᱢᱟ ᱢᱩᱨᱢᱩ ᱥᱤᱞᱟ ᱴᱩᱰᱩ ᱩᱡᱽᱡᱚᱞᱟ ᱦᱮᱢᱵᱨᱚᱢ ᱥᱤᱞᱟᱵᱚᱛᱤ ᱦᱟᱸᱥᱫᱟ